ᱟᱹᱰᱤ ᱢᱟᱨᱟᱝ ᱛᱮᱱ ᱢᱟᱹᱱᱢᱤ ᱠᱚᱫᱚ ᱡᱤᱭᱟᱹᱞᱤ ᱦᱟᱨᱛᱟ ᱟᱨ ᱫᱟᱨᱮ ᱨᱮᱱᱟᱜ ᱪᱷᱟᱞ ᱛᱮᱠᱚ ᱦᱚᱨᱚᱜ ᱵᱟᱸᱫᱮᱜ ᱛᱟᱦᱮᱸ ᱢᱮᱱᱠᱷᱟᱱ ᱱᱤᱛ ᱨᱮᱱ ᱢᱟᱹᱱᱢᱤ ᱠᱚᱫᱚ ᱞᱩᱜᱽᱲᱤ ᱞᱟᱯᱚᱜ ᱠᱚ ᱵᱮᱣᱦᱟᱨᱮᱫ ᱠᱟᱱᱟ ᱱᱚᱣᱟ ᱠᱚ ᱵᱮᱜᱚᱨ ᱫᱚᱛᱚ ᱯᱮᱱᱴ ᱠᱚᱦᱚᱸ ᱠᱚ ᱵᱮᱣᱦᱟᱨ ᱮᱫᱟ ᱜᱚᱭᱱᱟ ᱵᱟᱨᱮᱛᱮᱦᱚᱸ ᱚᱱᱠᱟ ᱜᱮ ᱥᱚᱱᱟ ᱨᱩᱯᱟᱹ ᱵᱟᱛ ᱠᱟᱛᱮᱜ ᱥᱤᱴᱤᱜᱳᱞᱴ ᱨᱮᱱᱟᱜ ᱠᱚ ᱵᱮᱣᱦᱟᱨ ᱮᱫᱟ ᱱᱚᱝᱠᱟ ᱠᱟᱛᱮᱜ ᱴᱚᱴᱷᱟ ᱨᱮᱱ ᱜᱟᱛᱟᱠ ᱠᱚ ᱢᱩᱫᱽ ᱨᱮ ᱵᱚᱫᱚᱞᱚᱜ ᱠᱟᱱᱟ